ᱦᱮᱸ ᱱᱚᱣᱟ ᱤᱭᱩ ᱮᱯᱷ ᱳ ᱫᱚᱭ ᱟᱸᱡᱚᱢ ᱠᱟᱫᱟ ᱡᱮᱢᱚᱱ ᱦᱩᱭᱩᱜ ᱠᱟᱱᱟ ᱢᱤᱫᱴᱟᱝ ᱯᱮᱠᱚᱲᱟᱱ ᱥᱮ ᱛᱟᱞᱢᱟ ᱱᱚᱝᱠᱟᱜᱮ ᱱᱚᱝᱠᱟᱜᱮ ᱢᱤᱫᱴᱟᱱ ᱚᱝᱠᱟ ᱚᱝᱠᱟ ᱧᱩᱛᱩᱢ ᱛᱚ ᱡᱮᱢᱚᱱ ᱦᱩᱭᱩᱜ ᱠᱟᱱᱟ ᱥᱮᱨᱢᱟ ᱥᱮᱨᱢᱟ ᱫᱚ ᱜᱳᱞ ᱢᱟᱱᱮ ᱛᱷᱟᱹᱨᱤ ᱞᱮᱠᱟ ᱧᱮᱞᱚᱜᱼᱟ ᱵᱟᱢ ᱵᱩᱡᱽ ᱫᱟᱲᱮᱭᱟᱜᱼᱟ ᱢᱮᱱᱛᱮ ᱚᱱᱟᱫᱚ ᱟᱹᱪᱩᱨᱚᱜ ᱠᱟᱱᱟ ᱢᱟᱱᱮ ᱟᱵᱚ ᱱᱚᱣᱟ ᱫᱷᱟᱹᱨᱛᱤ ᱟᱹᱪᱩᱨᱚᱜ ᱠᱟᱱᱟ ᱵᱟᱢ ᱵᱩᱡᱽ ᱫᱟᱲᱮᱭᱟᱜᱼᱟ ᱥᱮ ᱚᱱᱟ ᱟᱹᱪᱩᱨᱚᱜ ᱜᱮᱭᱟ ᱵᱟᱢ ᱵᱩᱡᱽ ᱫᱟᱲᱮᱭᱟᱜᱼᱟ ᱛᱳ ᱚᱱᱟ ᱟᱵᱚ ᱫᱷᱟᱹᱨᱛᱤ ᱵᱟᱦᱨᱮ ᱨᱮᱱ ᱫᱷᱟᱹᱨᱛᱤ ᱵᱟᱦᱨᱮ ᱨᱮᱱ ᱡᱟᱦᱟᱸ ᱫᱚ ᱦᱩᱭᱩᱜ ᱠᱟᱱᱟ ᱮᱞᱤᱭᱮᱱ ᱠᱚ ᱮᱞᱤᱭᱮᱱ ᱠᱚ ᱟᱵᱚ ᱚᱸᱰᱮ ᱠᱷᱚᱱ ᱢᱟᱱᱮ ᱪᱤᱞᱤ ᱠᱚ ᱢᱮᱱᱟ ᱟᱦᱞᱟ ᱠᱚ ᱮᱢᱟ ᱵᱚᱱᱟ ᱟᱦᱞᱟ ᱠᱚ ᱮᱢᱟ ᱵᱚᱱᱟ ᱛᱚ ᱚᱱᱟ ᱟᱦᱞᱟ ᱛᱮᱜᱮ ᱟᱵᱚ ᱱᱚᱣᱟ ᱤᱭᱟᱹ ᱫᱚ ᱢᱟᱱᱮ ᱫᱷᱟᱹᱨᱛᱤ ᱢᱟᱱᱮ ᱢᱟᱱᱮ ᱪᱮᱫᱠᱟ ᱥᱤᱛᱩᱝ ᱚᱜᱼᱟ ᱥᱮ ᱚᱠᱟ ᱦᱚᱭ ᱦᱤᱸᱥᱤᱫ ᱧᱟᱢᱚᱜᱼᱟ ᱚᱱᱠᱟᱜᱮ ᱱᱚᱣᱟ ᱤᱭᱩ ᱮᱯᱷ ᱠᱚᱨᱮᱱᱟᱜ ᱫᱚ ᱟᱸᱡᱚᱢ ᱦᱩᱭ ᱠᱟᱱᱟ